ᱡᱟᱦᱟᱸ ᱫᱚ ᱥᱚᱦᱚᱨᱟᱭ ᱨᱮ ᱡᱮᱢᱚᱱ ᱦᱩᱭᱩᱜ ᱠᱟᱱᱟ ᱟᱵᱚ ᱫᱚ ᱯᱟᱛᱲᱟ ᱯᱤᱴᱷᱟᱹᱭᱟᱵᱩᱱ ᱛᱟᱨᱯᱚᱨᱮ ᱡᱤᱞ ᱯᱤᱴᱷᱟᱹ ᱫᱩᱞ ᱯᱤᱴᱷᱟᱹ ᱛᱟᱨᱯᱚᱨ ᱟᱭᱢᱟ ᱥᱟᱠᱟᱢ ᱯᱤᱴᱷᱟᱹ ᱠᱩᱪ ᱦᱚᱸ ᱦᱩᱭᱩᱜ ᱜᱮᱭᱟ ᱛᱟᱨᱯᱚᱨ ᱱᱚᱜᱼᱚᱭ ᱡᱟᱱᱛᱷᱟᱲ ᱨᱮᱦᱚᱸ ᱵᱚᱱ ᱡᱟᱱᱛᱷᱟᱲ ᱞᱟᱹᱰᱩᱭᱟᱵᱚᱱ ᱛᱟᱨᱯᱚᱨᱮ ᱵᱚᱱ ᱫᱩᱞ ᱯᱤᱴᱷᱟᱹᱭᱟ ᱱᱚᱶᱟ ᱟᱹᱰᱤ ᱟᱭᱢᱟ ᱜᱮ ᱟᱵᱟᱨ ᱱᱚᱜᱼᱚᱭ ᱡᱚᱠᱷᱚᱱ ᱥᱮᱸᱫᱽᱨᱟ ᱠᱟᱨᱠᱟ ᱠᱚᱨᱮ ᱦᱚᱸ ᱡᱚᱠᱷᱚᱱ ᱡᱤᱞ ᱯᱤᱴᱷᱟᱹᱭᱟᱵᱚᱱ ᱤᱱᱟᱹ ᱠᱩᱪ ᱜᱮ ᱜᱮ